ᱦᱮᱸ ᱱᱤᱛᱤᱠ ᱡᱟᱱᱣᱟ ᱟᱹᱥᱩᱞ ᱟᱹᱨᱤᱼᱪᱟᱹᱞᱤ ᱦᱚᱸ ᱥᱟᱹᱨᱤ ᱫᱟᱲᱮᱨᱭᱟᱜᱼᱟ ᱪᱤᱱᱦᱟᱹ ᱛᱷᱟᱱᱤᱛ ᱞᱮᱠᱟᱛᱮ ᱧᱟᱢ ᱡᱚᱵ ᱟᱨ ᱡᱷᱟᱲ ᱩᱛᱱᱟᱹᱣᱨᱮ ᱡᱮ ᱱᱚᱣᱟ ᱟᱨᱡᱟᱣᱨᱮ ᱵᱟᱪᱷᱟᱣ ᱦᱩᱰᱤᱥ ᱪᱟᱹᱥᱤ ᱦᱚᱸ ᱥᱟᱹᱨᱤ ᱞᱮᱠᱟ ᱟᱭ ᱡᱟᱦᱟᱱ ᱜᱚᱲᱚ ᱫᱚ ᱵᱟᱝ ᱧᱟᱢᱟᱠᱟᱱᱟ ᱱᱚᱣᱟ ᱫᱚ ᱢᱟᱱᱮ ᱡᱮᱛᱮᱜᱮ ᱠᱷᱟᱴᱚ ᱢᱟᱪᱷᱟ ᱛᱮ ᱡᱟᱱᱣᱟ ᱠᱚ ᱟᱹᱥᱩᱞ ᱦᱩᱭᱩᱜ ᱜᱮᱭᱟ ᱥᱩᱠᱨᱤ ᱠᱚ ᱢᱮᱨᱚᱢ ᱠᱚ ᱦᱮᱸ ᱥᱚᱨᱠᱟᱨᱤ ᱯᱟᱱᱛᱷᱟ ᱠᱷᱚᱱ ᱫᱚ ᱵᱟᱝ ᱜᱮ ᱱᱤᱡᱮᱨᱟᱜ ᱛᱮᱜᱮ ᱱᱚᱣᱟ ᱡᱤᱵᱽᱠᱟᱹ ᱠᱚ ᱯᱟᱬᱦᱟᱲ ᱠᱟᱛᱮᱱ ᱱᱚᱝᱠᱟᱱ ᱡᱟᱦᱟᱱ ᱤᱧᱟᱹᱜ ᱩᱭᱦᱟᱹᱨ ᱦᱚᱸ ᱢᱮᱱᱟᱜ ᱜᱮᱭᱟ ᱟᱨ ᱡᱮᱢᱚᱱ ᱯᱩᱡᱤ ᱠᱚᱠᱚ ᱵᱷᱟᱹᱜᱤ ᱟᱨᱵᱷᱟᱜᱽ ᱛᱮ ᱦᱮᱸ ᱡᱮᱢᱚᱱ ᱠᱚ ᱯᱟᱨᱪᱟᱜ ᱢᱟ ᱟᱨ ᱡᱟᱹᱥᱛᱤ ᱠᱷᱚᱱ ᱡᱟᱹᱥᱛᱤ ᱠᱚ ᱰᱷᱮᱹᱨᱚᱜ ᱢᱟ ᱟᱨ ᱟᱨᱡᱟᱣ ᱡᱟᱹᱥᱛᱤ ᱦᱩᱭᱩᱜ ᱢᱟ ᱢᱮᱱᱛᱮᱫ ᱤᱧᱟᱹᱜ ᱦᱚᱸ ᱵᱷᱟᱜᱚᱜ ᱟᱨ ᱧᱟᱢᱚᱜ ᱨᱮᱭᱟᱜ ᱟᱸᱥ ᱢᱮᱱᱟᱜᱼᱟ